ᱚᱠᱛᱚ ᱥᱟᱶᱼᱥᱟᱶᱛᱮ ᱤᱧᱟᱹᱜ ᱴᱚᱴᱷᱟ ᱨᱮ ᱛᱤᱨᱞᱟᱹ ᱠᱚᱣᱟᱜ ᱮᱱᱮᱢ ᱫᱚ ᱵᱚᱫᱚᱞᱟᱠᱟᱱ ᱜᱮᱭᱟ ᱪᱮᱫᱟᱜ ᱥᱮ ᱵᱟᱝᱢᱟ ᱱᱟᱦᱟᱜ ᱧᱮᱞ ᱞᱮᱠᱷᱟᱱ ᱠᱚᱲᱟ ᱜᱤᱫᱽᱨᱟᱹ ᱞᱮᱠᱟ ᱜᱮ ᱛᱤᱨᱞᱟᱹ ᱠᱚᱦᱚᱸ ᱥᱟᱱᱟᱢᱟᱜ ᱨᱮᱜᱮ ᱫᱟᱣᱠᱚ ᱦᱟᱢᱮᱴᱮᱜᱼᱟ ᱚᱞᱚᱜ ᱯᱟᱲᱦᱟᱜ ᱥᱮᱫ ᱧᱮᱞ ᱞᱮᱠᱷᱟᱱ ᱱᱟᱦᱟᱜ ᱫᱚ ᱛᱤᱨᱞᱟᱹ ᱠᱚ ᱚᱞᱚᱜ ᱯᱟᱲᱦᱟᱜ ᱨᱮ ᱡᱷᱚᱛᱚ ᱜᱮᱠᱚ ᱥᱮᱞᱮᱫᱚᱜ ᱠᱟᱱᱟ ᱥᱮ ᱡᱷᱚᱛᱚ ᱛᱤᱨᱞᱟᱹ ᱜᱮ ᱚᱞᱚᱜ ᱯᱟᱲᱦᱟᱜ ᱨᱮ ᱟᱹᱰᱤ ᱱᱟᱯᱟᱭ ᱦᱚᱸᱠᱚ ᱚᱞᱚᱜ ᱯᱟᱲᱦᱟᱜ ᱠᱟᱱ ᱜᱮᱭᱟ ᱠᱚᱲᱟ ᱜᱤᱫᱽᱨᱟᱹ ᱠᱷᱚᱱᱟᱜ ᱦᱚᱸ ᱞᱟᱹᱭ ᱞᱮᱠᱷᱟᱱ ᱡᱟᱹᱥᱛᱤ ᱱᱟᱦᱟᱜ ᱫᱚ ᱛᱤᱨᱞᱟᱹ ᱠᱚᱠᱚ ᱚᱞᱚᱜ ᱯᱟᱲᱦᱟᱜ ᱠᱟᱱᱟ ᱟᱨ ᱚᱞᱚᱜ ᱯᱟᱲᱦᱟᱜ ᱠᱟᱛᱮᱫ ᱟᱹᱰᱤ ᱢᱟᱨᱟᱝ ᱢᱟᱨᱟᱝ ᱦᱚᱲ ᱦᱚᱸᱠᱚ ᱵᱮᱱᱟᱜ ᱠᱟᱱᱟ ᱱᱤᱛᱳᱜ ᱡᱩᱫᱤ ᱤᱥᱠᱩᱞ ᱨᱮᱵᱚᱱ ᱧᱮᱞᱟ ᱥᱮ ᱠᱚᱞᱮᱡᱽ ᱨᱮᱵᱚᱱ ᱲᱞᱟ ᱛᱤᱨᱞᱟᱹ ᱠᱚᱫᱚ ᱡᱷᱚᱛᱚ ᱦᱚᱲ ᱠᱷᱚᱱ ᱢᱟᱲᱟᱝ ᱨᱮᱜᱮ ᱢᱮᱱᱟᱜ ᱟᱠᱟᱫ ᱠᱚᱣᱟ ᱛᱤᱨᱞᱟᱹ ᱠᱚᱫᱚ ᱚᱲᱟᱜ ᱠᱚᱨᱮ ᱠᱟᱹᱢᱤ ᱠᱟᱛᱮᱫ ᱦᱚᱸ ᱚᱞᱚᱜ ᱯᱟᱲᱦᱟᱜ ᱨᱮ ᱱᱟᱯᱟᱭ ᱠᱚ ᱯᱟᱲᱦᱟᱜ ᱠᱟᱱᱟ ᱚᱞᱚᱜ ᱠᱟᱹᱢᱤ ᱨᱮ ᱥᱮ ᱚᱞᱚᱜ ᱠᱟᱹᱢᱤ ᱞᱟᱹᱜᱤᱫ ᱛᱤᱨᱞᱟᱹ ᱠᱚᱫᱚ ᱱᱟᱦᱟᱜ ᱫᱚ ᱵᱟᱦᱨᱮ ᱠᱚᱨᱮ ᱦᱚᱸᱠᱚ ᱛᱟᱦᱮᱱ ᱠᱟᱱᱟ ᱪᱮᱫᱟᱜ ᱥᱮ ᱵᱟᱝᱢᱟ ᱡᱩᱫᱤ ᱵᱚᱱ ᱧᱮᱞᱟ ᱤᱥᱠᱩᱞ ᱠᱚ ᱯᱟᱲᱦᱟᱣ ᱠᱚᱢᱯᱞᱤᱴ ᱠᱟᱛᱮᱫ ᱥᱮ ᱠᱚᱞᱮᱡᱽ ᱦᱚᱸ ᱯᱟᱲᱦᱟᱣ ᱠᱚᱢᱯᱞᱤᱴ ᱠᱟᱛᱮᱫ ᱤᱭᱩᱱᱤᱵᱷᱟᱨᱥᱤᱴᱤ ᱫᱚ ᱦᱟᱸᱜ ᱡᱚᱛᱚ ᱦᱚᱲᱟᱜ ᱥᱩᱨᱼᱥᱩᱯᱩᱨ ᱨᱮᱫᱚ ᱵᱟᱹᱱᱩᱜ ᱟᱠᱟᱫᱟ ᱚᱱᱠᱟ ᱞᱮᱠᱟ ᱠᱟᱛᱮᱫ ᱚᱞᱚᱜ ᱯᱟᱲᱦᱟᱜ ᱠᱷᱟᱹᱛᱤᱨ ᱥᱮ ᱱᱟᱯᱟᱭ ᱚᱞᱚᱜ ᱯᱟᱲᱦᱟᱜ ᱥᱮ ᱪᱮᱛᱟᱱ ᱴᱷᱟᱶ ᱨᱮᱱᱟᱜ ᱥᱮ ᱪᱮᱛᱟᱱ ᱛᱷᱚᱠ ᱨᱮᱱᱟᱜ ᱚᱞᱚᱜ ᱯᱟᱲᱦᱟᱜ ᱞᱟᱹᱜᱤᱫ ᱛᱮᱫᱚ ᱛᱤᱨᱞᱟᱹ ᱠᱚ ᱟᱹᱰᱤ ᱥᱟᱺᱜᱤᱧ ᱥᱟᱺᱜᱤᱧ ᱴᱷᱟᱶ ᱦᱚᱸ ᱥᱮ ᱟᱹᱰᱤ ᱥᱟᱺᱜᱤᱧ ᱥᱟᱺᱜᱤᱧ ᱦᱚᱸ ᱪᱟᱞᱟᱣ ᱠᱟᱛᱮᱫ ᱛᱟᱦᱮᱱ ᱦᱩᱭᱩᱜ ᱠᱟᱱ ᱛᱟᱠᱚᱣᱟ ᱥᱮ ᱥᱟᱺᱜᱤᱧ ᱨᱮ ᱛᱟᱦᱮᱸᱠᱟᱛᱮ ᱚᱞᱚᱜ ᱯᱟᱲᱦᱟᱜ ᱦᱩᱭᱩᱜ ᱠᱟᱱ ᱛᱟᱠᱚᱣᱟ ᱚᱱᱟ ᱞᱮᱠᱟᱛᱮ ᱱᱟᱦᱟᱜ ᱫᱚ ᱛᱤᱨᱞᱟᱹ ᱠᱚᱦᱚᱸ ᱚᱲᱟᱜ ᱠᱷᱚᱱᱟᱜ ᱥᱟᱦᱟ ᱨᱮ ᱟᱹᱰᱤ ᱥᱟᱺᱜᱤᱧ ᱨᱮ ᱯᱟᱲᱦᱟᱜ ᱞᱟᱹᱜᱤᱫ ᱛᱮᱠᱚ ᱪᱟᱞᱟᱜ ᱠᱟᱱ ᱜᱮᱭᱟ ᱟᱨ ᱡᱩᱫᱤᱵᱚᱱ ᱧᱮᱞᱟ ᱡᱮ ᱱᱚᱝᱠᱟᱱ ᱡᱟᱦᱟᱸ ᱵᱟᱫᱷᱟ ᱢᱮᱱᱟᱜᱼᱟ ᱡᱟᱦᱟᱸ ᱨᱮ ᱛᱤᱨᱞᱟᱹ ᱠᱚᱠᱚ ᱥᱟᱢᱟᱝᱚᱜ ᱠᱟᱱᱟ ᱦᱮᱸ ᱱᱚᱝᱠᱟᱱ ᱟᱹᱰᱤ ᱜᱟᱱ ᱵᱟᱫᱷᱟ ᱢᱮᱱᱟᱜᱼᱟᱠᱟᱫᱟ ᱡᱮᱞᱮᱠᱟ ᱡᱟᱦᱟᱸ ᱴᱚᱴᱷᱟ ᱠᱚᱨᱮ ᱛᱤᱨᱞᱟᱹ ᱠᱚ ᱚᱞᱚᱜ ᱯᱟᱲᱦᱟᱣ ᱠᱚᱨᱮ ᱵᱟᱝᱠᱚ ᱞᱟᱦᱟ ᱦᱮᱡ ᱟᱠᱟᱱᱟ ᱥᱮ ᱩᱱᱠᱩ ᱱᱚᱣᱟ ᱚᱞᱚᱜ ᱯᱟᱲᱦᱟᱜ ᱤᱫᱤ ᱠᱟᱛᱮᱫ ᱡᱟᱹᱥᱛᱤ ᱵᱟᱲᱟᱭ ᱵᱟᱹᱱᱩᱜ ᱠᱟᱜ ᱛᱟᱠᱚᱣᱟ ᱩᱱᱠᱩ ᱠᱚᱫᱚ ᱠᱤᱱᱛᱩ ᱛᱟᱭᱚᱢ ᱨᱮᱜᱮ ᱢᱮᱱᱟᱜ ᱟᱠᱟᱫ ᱠᱚᱣᱟ ᱪᱮᱫᱟᱜ ᱥᱮ ᱵᱟᱝᱢᱟ ᱡᱟᱦᱟᱸᱭ ᱠᱚ ᱵᱟᱠᱚ ᱯᱟᱲᱟᱦᱟᱣ ᱟᱠᱟᱱᱟ ᱥᱮ ᱩᱱᱠᱩ ᱠᱚᱫᱚ ᱥᱟᱺᱜᱤᱧ ᱪᱟᱞᱟᱜ ᱦᱚᱸᱠᱚ ᱵᱚᱛᱚᱨᱚᱜᱼᱟ ᱥᱮ ᱚᱲᱟᱜ ᱠᱷᱚᱱᱟᱜ ᱩᱰᱩᱠ ᱦᱚᱸ ᱟᱹᱰᱤ ᱵᱚᱛᱚᱨ ᱜᱮᱠᱚ ᱵᱩᱡᱷᱟᱹᱣᱟ ᱚᱱᱟᱞᱮᱠᱟᱛᱮ ᱡᱟᱦᱟᱸᱭ ᱛᱤᱨᱞᱟᱹ ᱠᱚ ᱚᱲᱟᱜ ᱠᱷᱚᱱᱟᱜ ᱚᱱᱠᱟ ᱵᱟᱠᱚ ᱩᱰᱩᱠ ᱠᱟᱱᱟ ᱥᱮ ᱚᱞᱚᱜ ᱯᱟᱲᱦᱟᱜ ᱨᱮ ᱵᱟᱠᱚ ᱞᱟᱦᱟ ᱟᱠᱟᱱᱟ ᱩᱱᱠᱩ ᱫᱚ ᱠᱤᱱᱛᱩ ᱛᱟᱭᱚᱢ ᱨᱮᱜᱮ ᱢᱮᱱᱟᱜ ᱟᱠᱟᱫ ᱠᱚᱣᱟ ᱟᱨ ᱩᱱᱠᱩ ᱠᱚᱜᱮ ᱫᱟᱨᱟᱭ ᱠᱟᱱ ᱫᱤᱱ ᱨᱮᱥᱮ ᱩᱱᱠᱩ ᱠᱚᱜᱮ ᱡᱟᱦᱟᱱᱟᱜ ᱟᱱᱟᱴ ᱠᱚ ᱥᱟᱢᱟᱝ ᱥᱟᱟᱝᱼᱟᱠᱚ ᱠᱟᱱᱟ ᱟᱫᱚ ᱱᱟᱦᱟᱜ ᱫᱚ ᱦᱟᱸᱜ ᱡᱷᱚᱛᱚ ᱜᱮᱠᱚ ᱯᱟᱲᱦᱟᱜ ᱠᱟᱱᱟ ᱟᱨ ᱤᱧᱤᱧ ᱟᱥᱚᱜ ᱠᱟᱱᱟ ᱥᱮ ᱧᱮᱞ ᱦᱚᱸ ᱧᱮᱞᱚᱜ ᱠᱟᱱᱟ ᱡᱮ ᱛᱤᱨᱞᱟᱹ ᱠᱚᱠᱚ ᱢᱤᱫ ᱫᱤᱱ ᱥᱟᱱᱟᱢ ᱛᱤᱨᱞᱟᱹ ᱜᱮ ᱚᱞᱚᱜ ᱯᱟᱲᱦᱟᱜ ᱥᱮ ᱟᱨᱚ ᱟᱭᱢᱟ ᱥᱮᱫ ᱛᱮᱠᱚ ᱞᱟᱦᱟ ᱦᱤᱡᱩᱜᱼᱟ ᱢᱮᱱᱛᱮ